ᱟᱞᱮ ᱵᱟᱸᱠᱩᱲᱟ ᱦᱚᱱᱚᱛ ᱨᱮᱢᱟ ᱞᱟᱦᱟᱛᱮ ᱦᱳᱲᱳ ᱪᱟᱥ ᱵᱟᱭ ᱦᱩᱭᱩᱜ ᱛᱟᱦᱮᱸᱜᱼᱟ ᱚᱞ ᱯᱟᱲᱦᱟᱣ ᱦᱚᱸ ᱚᱱᱠᱟ ᱵᱷᱟᱜᱮ ᱵᱟᱭ ᱦᱩᱭ ᱞᱮᱱ ᱛᱟᱦᱮᱸᱜᱼᱟ ᱪᱟᱠᱨᱤ ᱠᱚᱦᱚᱸ ᱵᱟᱠᱚ ᱧᱟᱢ ᱛᱟᱦᱮᱸᱜᱼᱟ ᱴᱟᱠᱟ ᱯᱚᱭᱥᱟ ᱠᱚᱦᱚᱸ ᱵᱟᱭ ᱠᱩᱞᱟᱹᱜ ᱠᱟᱱ ᱛᱟᱠᱚ ᱛᱟᱦᱮᱸᱜᱼᱟ ᱟᱨ ᱩᱱᱠᱩᱣᱟᱜ ᱡᱤᱭᱚᱱ ᱢᱟ ᱟᱹᱰᱤ ᱠᱚᱥᱴᱚ ᱛᱮᱠᱚ ᱠᱷᱟᱰᱟᱣ ᱟᱠᱟᱫᱟ ᱛᱚ ᱚᱱᱟ ᱵᱚᱫᱚᱞᱛᱮ ᱫᱚᱥ ᱵᱟᱨᱚ ᱵᱚᱪᱷᱚᱨ ᱞᱟᱜᱟᱣ ᱟᱠᱟᱱᱟ ᱟᱨ ᱱᱤᱛᱚᱜᱼᱢᱟ ᱦᱳᱲᱳ ᱪᱟᱥ ᱦᱩᱭ ᱦᱩᱭᱩᱜ ᱠᱟᱱᱟ ᱛᱩᱲᱤ ᱠᱚ ᱜᱩᱦᱩᱢ ᱠᱚ ᱟᱞᱩ ᱠᱚ ᱛᱤᱞᱢᱤᱧ ᱠᱚ ᱟᱨ ᱵᱟᱲᱜᱮ ᱡᱷᱟᱲᱜᱮ ᱨᱮᱢᱟ ᱥᱚᱵᱡᱤ ᱠᱚ ᱪᱟᱥ ᱦᱩᱭᱩᱜ ᱠᱟᱱᱟ ᱟᱨ ᱦᱤᱛᱚᱜ ᱢᱟ ᱵᱚᱪᱷᱚᱨ ᱫᱤᱱ ᱡᱚᱢ ᱞᱟᱹᱜᱤᱫ ᱛᱮ ᱪᱟᱣᱞᱮ ᱠᱚᱦᱚᱸ ᱠᱩᱲᱟᱹᱜ ᱠᱟᱱ ᱜᱮᱭᱟ ᱟᱨ ᱪᱟᱠᱨᱤ ᱠᱚᱦᱚᱸ ᱠᱚ ᱧᱟᱢ ᱮᱜ ᱜᱮᱭᱟ ᱚᱞ ᱯᱟᱲᱦᱟᱣ ᱠᱚᱦᱚᱸ ᱵᱷᱟᱹᱜᱤ ᱦᱩᱭᱩᱜ ᱠᱟᱱᱟ ᱟᱨ ᱴᱟᱠᱟ ᱯᱚᱭᱥᱟ ᱠᱚᱦᱚᱸ ᱛᱟᱦᱮᱱ ᱠᱟᱱ ᱜᱮᱛᱟ ᱠᱚᱣᱟ